ᱦᱮᱸ ᱟᱞᱮᱭᱟᱜ ᱴᱚᱴᱷᱟ ᱨᱮ ᱢᱤᱫᱴᱟᱝ ᱞᱟᱹᱴᱩ ᱢᱟᱴᱷ ᱢᱮᱱᱟᱜᱼᱟ ᱚᱱᱟ ᱨᱮ ᱟᱹᱰᱤ ᱞᱮᱠᱟᱱ ᱯᱷᱩᱴᱵᱚᱞ ᱜᱟᱛᱮᱜ ᱠᱤᱝᱵᱟ ᱠᱟᱵᱟᱰᱤ ᱠᱚ ᱟᱹᱰᱤᱜᱟᱱ ᱪᱮᱫᱚᱜᱼᱟᱠᱚ ᱟᱨ ᱚᱱᱟ ᱚᱠᱛᱚ ᱨᱮ ᱪᱮᱫ ᱠᱟᱛᱮᱫ ᱮᱴᱟᱜ ᱠᱚᱨᱮ ᱦᱚᱸᱠᱚ ᱠᱷᱮᱞᱟ ᱚᱱᱟ ᱛᱮ ᱜᱤᱫᱽᱨᱟᱹ ᱠᱚᱣᱟᱜ ᱢᱚᱱᱚ ᱡᱳᱜᱽ ᱦᱚᱸ ᱛᱟᱦᱮᱸᱱᱟ ᱯᱞᱟᱥ ᱚᱱᱮ ᱡᱟᱦᱟᱸ ᱠᱚ ᱠᱷᱮᱞᱟ ᱚᱱᱟ ᱠᱚ ᱱᱤᱭᱚᱢ ᱟᱠᱚ ᱦᱚᱸ ᱦᱚᱲᱢᱚ ᱵᱮᱥ ᱛᱟᱠᱚ ᱛᱟᱦᱮᱸᱱᱟ ᱟᱨ ᱟᱠᱚᱣᱟᱜ ᱠᱷᱮᱞ ᱨᱮᱭᱟᱜ ᱡᱟᱦᱟᱸ ᱢᱮᱱ ᱩᱫᱽᱫᱮᱥᱥᱚ ᱛᱟᱦᱮᱸᱱᱟ ᱪᱮᱛᱟᱱ ᱞᱟᱯᱷᱟᱝ ᱥᱮᱱ ᱠᱷᱮᱞᱳᱸᱰ ᱨᱮᱭᱟᱝ ᱚᱱᱟ ᱦᱚᱸ ᱛᱟᱫᱚ ᱯᱩᱨᱚᱱᱚᱜᱼᱟ ᱱᱚᱣᱟ ᱠᱚ ᱟᱠᱚᱣᱟᱜ ᱞᱟᱹᱠᱛᱤ ᱡᱤᱱᱤᱭᱟᱹ ᱥᱮ ᱟᱠᱚ ᱡᱟᱦᱟᱸ ᱠᱷᱮᱞ ᱛᱮᱠᱚ ᱫᱟᱲᱮᱭᱟᱜᱼᱟ ᱡᱮ ᱟᱠᱚ ᱡᱟᱦᱟᱸ ᱠᱷᱮᱞ ᱠᱚᱛᱮ ᱠᱚ ᱨᱟᱹᱥᱠᱟᱹᱜᱼᱟ ᱚᱱᱟᱠᱚ ᱠᱷᱮᱸᱞᱳᱰᱟ ᱚᱱᱟᱠᱚ ᱩᱱᱠᱩ ᱜᱤᱫᱽᱨᱟᱹ ᱫᱚ